ᱵᱟᱸᱠᱩᱲᱟ ᱡᱮᱞᱟ ᱨᱮ ᱯᱷᱩᱞᱠᱩᱥᱢᱟᱹ ᱠᱟᱞᱟᱢᱟᱫᱷᱟᱱ ᱚᱱᱟ ᱡᱟᱭᱜᱟ ᱨᱮ ᱯᱚᱭᱞᱟ ᱢᱟᱜᱽ ᱨᱮ ᱥᱮᱸᱜᱮᱞ ᱞᱮᱵᱮᱫ ᱦᱳᱭᱳᱜᱼᱟ ᱚᱱᱟ ᱫᱚ ᱪᱮᱫ ᱞᱮᱠᱟ ᱦᱳᱭᱳᱜᱼᱟ ᱡᱟᱦᱟᱸᱭ ᱦᱚᱲ ᱡᱩᱫᱤ ᱥᱮᱸᱜᱮᱞ ᱮ ᱞᱮᱵᱮᱫ ᱮᱫᱟ ᱩᱱᱤ ᱦᱚᱲ ᱫᱚ ᱛᱳᱯᱳ ᱥᱟᱯᱷᱟ ᱠᱟᱛᱮ ᱵᱟᱨ ᱩᱯᱟᱹᱥ ᱠᱟᱛᱮᱜᱼᱮ ᱦᱤᱡᱩᱜᱼᱟᱭ ᱩᱱᱤ ᱡᱩᱫᱤ ᱦᱚᱲ ᱴᱷᱮᱱᱼᱮ ᱡᱚᱴᱮᱫᱚᱜᱼᱟ ᱟᱨᱦᱚᱸ ᱛᱳᱯᱳᱭ ᱪᱟᱞᱟᱜᱼᱟ ᱟᱨᱚ ᱡᱩᱫᱤ ᱡᱩᱫᱤ ᱟᱨᱚ ᱡᱩᱫᱤ ᱡᱚᱴᱮᱫᱚᱜᱼᱟ ᱟᱨᱦᱚᱸ ᱟᱨᱚ ᱛᱳᱯᱳᱱᱼᱮ ᱪᱟᱞᱟᱜᱼᱟ ᱟᱨᱚ ᱡᱩᱫᱤ ᱡᱚᱴᱮᱫᱚᱜᱼᱟᱭ ᱩᱱᱤ ᱫᱚ ᱟᱫᱚ ᱚᱸᱰᱮ ᱫᱚ ᱯᱩᱡᱟᱹ ᱵᱟᱠᱚ ᱮᱢ ᱦᱚᱪᱚ ᱟᱭᱟ ᱡᱮ ᱟᱢᱫᱚᱢ ᱡᱚᱴᱮᱫ ᱟᱠᱟᱱᱟ ᱟᱫᱚ ᱩᱱᱤ ᱫᱚ ᱛᱟᱭᱚᱢ ᱛᱮᱠᱚ ᱛᱟᱭᱚᱢ ᱛᱮᱜᱮ ᱠᱚ ᱢᱮᱛᱟᱭᱟ ᱟᱢᱫᱚ ᱛᱟᱭᱚᱢ ᱛᱮ ᱯᱩᱡᱟᱹ ᱮᱢ ᱢᱮ ᱛᱟᱨᱯᱚᱨᱮ ᱯᱟᱴᱷᱟ ᱦᱚᱸᱠᱚ ᱪᱷᱮᱫ ᱠᱚᱣᱟ ᱩᱱᱠᱩ ᱦᱚᱸ ᱡᱩᱫᱤ ᱡᱚᱴᱮᱫᱚᱜᱼᱟ ᱩᱱᱠᱩ ᱦᱚᱸ ᱚᱱᱠᱟ ᱜᱮ ᱩᱱᱠᱩ ᱦᱚᱸ ᱛᱳᱯᱳ ᱦᱮᱡ ᱠᱟᱛᱮᱫ ᱟᱨᱚ ᱡᱩᱫᱤ ᱠᱚ ᱡᱚᱴᱮᱫᱚᱜᱼᱟ ᱟᱨᱚ ᱛᱳᱯᱳ ᱦᱮᱡ ᱦᱳᱭᱳᱜ ᱛᱟᱠᱚᱣᱟ ᱟᱨᱚ ᱟᱨᱚ ᱡᱟᱦᱟᱸᱭ ᱥᱮᱸᱜᱮᱞᱼᱮ ᱞᱮᱵᱮᱫ ᱮᱫ ᱫᱚ ᱩᱱᱤ ᱫᱚ ᱚᱲᱟᱜ ᱠᱷᱚᱱᱟᱜ ᱡᱷᱚᱛᱚ ᱠᱤᱪᱷᱩ ᱞᱟᱜᱟᱣᱟᱭᱟ ᱢᱩᱱᱤᱥ ᱦᱚᱸ ᱞᱟᱜᱟᱣᱟᱭᱟ ᱟᱨ ᱠᱚᱭᱞᱟ ᱠᱚ ᱟᱨ ᱯᱩᱡᱟᱹ ᱨᱮᱱᱟᱜ ᱥᱚᱨᱚᱱᱡᱚᱢ ᱠᱚ ᱪᱮᱫ ᱞᱮᱠᱟ ᱩᱱᱤ ᱢᱩᱱᱤᱥ ᱫᱚ ᱥᱮᱸᱜᱮᱞᱼᱮ ᱮᱣᱮᱨᱟᱭ ᱟᱨ ᱩᱱᱤ ᱡᱟᱦᱟᱸᱭᱼᱮ ᱞᱮᱵᱮᱫ ᱫᱟ ᱩᱱᱤ ᱫᱚ ᱥᱮᱸᱜᱮᱞ ᱞᱮᱵᱮᱫ ᱠᱟᱛᱮᱜ ᱵᱚᱸᱜᱟ ᱴᱷᱮᱱᱼᱮ ᱛᱟᱲᱟᱢ ᱨᱟᱠᱟᱵ ᱪᱟᱞᱟᱜᱼᱟ ᱛᱟᱲᱟᱢ ᱨᱟᱠᱟᱵ ᱵᱚᱞᱛᱮ ᱜᱮᱞᱮ ᱪᱮᱫ ᱞᱮᱠᱟ ᱟᱨᱚ ᱩᱱᱤ ᱚᱱᱟ ᱠᱟᱭᱨᱟ ᱥᱟᱠᱟᱢ ᱠᱚ ᱟᱴᱮᱫ ᱟᱭᱟ ᱟᱨ ᱜᱟᱪᱷ ᱠᱚ ᱚᱱᱟ ᱪᱮᱛᱟᱱ ᱨᱮ ᱛᱚᱣᱟ ᱠᱚ ᱫᱩᱞᱟᱭᱟ ᱛᱚᱵᱮ ᱱᱟᱜᱮ ᱵᱚᱸᱜᱟ ᱴᱷᱮᱱᱼᱮ ᱪᱟᱞᱟᱣ ᱫᱟᱲᱮᱭᱟᱜᱼᱟᱭ ᱟᱨᱚ ᱚᱱᱟ ᱯᱟᱥᱮ ᱨᱮᱜᱮ ᱡᱷᱮᱸᱴ ᱵᱚᱜᱟᱸ ᱵᱩᱫᱽᱫᱷᱚ ᱯᱩᱨᱱᱤᱢᱟ ᱨᱮ ᱫᱤᱥᱚᱢ ᱢᱟᱜ ᱢᱚᱬᱮ ᱦᱳᱭᱳᱜᱼᱟ ᱚᱸᱰᱮ ᱦᱚᱸ ᱚᱱᱠᱟ ᱜᱮ ᱟᱹᱰᱤ ᱜᱚᱴᱟ ᱫᱤᱥᱚᱢ ᱦᱚᱲ ᱠᱚ ᱡᱟᱣᱨᱟᱜᱼᱟ ᱟᱨ ᱟᱞᱮ ᱦᱚᱸ ᱡᱷᱚᱛᱚ ᱜᱚᱴᱟ ᱫᱤᱥᱚᱢ ᱦᱚᱲ ᱛᱮᱜᱮ ᱪᱟᱸᱫᱟ ᱠᱚᱞᱮ ᱮᱢᱟ ᱚᱸᱰᱮ ᱦᱚᱸ ᱚᱱᱠᱟ ᱜᱮ ᱦᱳᱭᱳᱜᱼᱟ ᱯᱟᱸᱴᱷᱟ ᱠᱚᱦᱚᱸ ᱠᱚ ᱪᱷᱮᱫ ᱠᱚᱣᱟ ᱟᱨ ᱡᱟᱦᱟᱸᱭ ᱜᱮ ᱡᱩᱫᱤ ᱢᱟᱱᱥᱤᱠ ᱠᱟᱫᱟᱭ ᱩᱱᱠᱩ ᱦᱚᱸ ᱯᱟᱸᱴᱷᱟ ᱠᱚ ᱤᱫᱤ ᱫᱟᱲᱮ ᱟᱠᱚᱣᱟ ᱟᱨ ᱱᱚᱝᱠᱟ ᱩᱱᱠᱩ ᱡᱩᱫᱤ ᱠᱚ ᱢᱚᱱᱮ ᱟᱠᱟᱫᱟ ᱠᱞᱟᱵ ᱨᱮᱱ ᱠᱚᱲᱟ ᱜᱤᱫᱽᱨᱟᱹ ᱡᱮ ᱯᱚᱨᱚᱵᱽ ᱮᱱᱮᱡ ᱢᱤᱫ ᱧᱤᱫᱟᱹ ᱵᱚᱱ ᱫᱚᱦᱚᱭᱟ ᱮᱸᱰᱮ ᱠᱷᱟᱱ ᱯᱚᱨᱚᱵᱽ ᱮᱱᱮᱡ ᱠᱚ ᱢᱤᱫ ᱧᱤᱫᱟᱹ ᱠᱚ ᱫᱚᱦᱚ ᱠᱮᱫᱟ ᱟᱨᱚ ᱫᱚᱥᱟᱨ ᱦᱤᱞᱚᱜ ᱦᱚᱸ ᱥᱟᱨᱟ ᱫᱤᱱ ᱦᱳᱭᱳᱜᱼᱟ ᱛᱟᱨᱟᱥᱤᱧ ᱟᱨᱚ ᱛᱚᱵᱮ ᱱᱟᱜᱮ ᱪᱟᱵᱟᱜᱼᱟ